ᱱᱮᱛᱟᱨ ᱡᱟᱦᱟᱸ ᱛᱤᱱᱟᱹᱜ ᱜᱮ ᱵᱟᱭᱤᱠ ᱚᱰᱳᱠ ᱟᱠᱟᱱ ᱥᱮ ᱠᱚ ᱞᱚᱧᱡᱽ ᱟᱠᱟᱫ ᱫᱚ ᱚᱱᱟ ᱢᱩᱫᱽᱨᱮ ᱡᱚᱛᱚ ᱠᱷᱚᱱ ᱵᱮᱥ ᱧᱮᱞ ᱞᱮᱠᱟ ᱛᱮᱫᱚ ᱡᱮᱢᱚᱱ ᱱᱚᱣᱟ ᱞᱳᱠᱟᱞ ᱵᱟᱭᱤᱠ ᱫᱚ ᱟᱛᱳ ᱴᱚᱞᱟ ᱨᱮ ᱰᱷᱮᱹᱨ ᱪᱟᱞᱟᱜ ᱞᱮᱠᱟᱱ ᱵᱟᱭᱤᱠ ᱫᱚ ᱱᱚᱣᱟ ᱥᱩᱯᱟᱨ ᱮᱥᱯᱮᱱᱰᱟᱨ ᱥᱮ ᱥᱩᱯᱟᱨ ᱥᱩᱯᱟᱨ ᱵᱟᱭᱤᱠ ᱠᱚᱜᱮ ᱟᱨ ᱱᱚᱣᱟ ᱯᱞᱟᱥ ᱯᱨᱳ ᱯᱞᱟᱥ ᱠᱚ ᱚᱱᱟ ᱠᱚ ᱰᱷᱮᱹᱨ ᱪᱟᱞᱟᱜᱼᱟ ᱮᱭᱤᱪ ᱮᱯᱷ ᱰᱤᱞᱟᱠᱥ ᱱᱚᱣᱟ ᱠᱚᱫᱚ ᱰᱷᱮᱹᱨ ᱪᱟᱞᱟᱜ ᱞᱮᱠᱟᱱ ᱵᱟᱭᱤᱠ ᱠᱟᱱᱟ ᱱᱚᱣᱟ ᱠᱚ ᱟᱹᱰᱤ ᱠᱟᱹᱢᱤᱭᱟᱱ ᱵᱟᱭᱤᱠ ᱠᱟᱱᱟ ᱟᱨ ᱡᱮᱢᱚᱱ ᱱᱚᱣᱟ ᱛᱮᱫᱚ ᱢᱟᱭᱞᱮᱡᱽ ᱦᱚᱸ ᱰᱷᱮᱹᱨᱮ ᱮᱢᱟ ᱞᱳᱠᱟᱞ ᱦᱤᱥᱟᱹᱵᱛᱮ ᱮᱱᱠᱷᱟᱱ ᱱᱚᱣᱟ ᱫᱚ ᱰᱷᱮᱹᱨ ᱠᱟᱭᱛᱮ ᱡᱟᱦᱟᱸ ᱛᱤᱱᱟᱹᱜ ᱦᱚᱲ ᱠᱚ ᱢᱮᱱᱟ ᱠᱚ ᱚᱱᱟᱜᱮ ᱵᱟᱭᱤᱠ ᱠᱚᱫᱚ ᱠᱚ ᱠᱩᱥᱤᱭᱟᱜᱼᱟ ᱰᱷᱮᱹᱨ ᱥᱟᱢᱟᱱ ᱡᱮᱢᱚᱱ ᱟᱛᱳ ᱴᱚᱞᱟ ᱨᱮᱱ ᱦᱚᱲ ᱫᱚ ᱥᱟᱢᱟᱱ ᱠᱚ ᱟᱹᱜᱩ ᱵᱟᱲᱟᱭᱟ ᱦᱟᱱᱰᱮ ᱱᱷᱟᱰᱮ ᱠᱷᱚᱱᱟᱜ ᱮᱱᱠᱷᱟᱱ ᱫᱚ ᱚᱱᱟ ᱵᱟᱭᱤᱠ ᱠᱚᱜᱮ ᱰᱷᱮᱹᱨ ᱠᱚ ᱠᱩᱥᱤᱭᱟᱜᱼᱟ ᱢᱮᱱᱠᱷᱟᱱ ᱤᱧᱟᱹᱜ ᱠᱩᱥᱤ ᱞᱮᱠᱟ ᱛᱮ ᱦᱚᱸ ᱚᱱᱟ ᱜᱮ ᱦᱩᱭᱩᱜᱼᱟ ᱪᱮᱫᱟᱜ ᱥᱮ ᱚᱱᱟ ᱠᱚᱫᱚ ᱢᱟᱭᱞᱮᱡᱮ ᱵᱮᱥᱤ ᱮᱢᱟ ᱟᱨ ᱫᱚᱢᱫᱟᱨ ᱜᱟᱹᱰᱤ ᱦᱚᱸ ᱠᱟᱱᱟ ᱧᱮᱞ ᱛᱮ ᱦᱚᱸ ᱴᱷᱤᱠ ᱜᱮᱭᱟ ᱟᱨ ᱫᱩᱲᱩᱵ ᱨᱮ ᱦᱚᱸ ᱠᱟᱹᱡ ᱥᱩᱵᱤᱫᱟ ᱜᱮᱭᱟ ᱢᱮᱱ ᱮᱴᱟᱜ ᱜᱟᱹᱰᱤ ᱠᱚ ᱦᱩᱭᱱᱟ ᱠᱮ ᱴᱤ ᱮᱢ ᱰᱤᱭᱩᱠ ᱚᱱᱟ ᱠᱚᱫᱚ ᱫᱩᱲᱩᱵ ᱜᱮ ᱵᱟᱭ ᱥᱩᱵᱤᱫᱟ ᱮᱱᱠᱷᱟᱱ ᱚᱱᱟ ᱠᱚᱫᱚ ᱢᱤᱫᱴᱟᱹᱝ ᱡᱮ ᱡᱟᱦᱟᱨᱟᱜ ᱪᱚᱭᱮᱥ ᱦᱤᱥᱟᱹᱵᱛᱮ ᱢᱮᱱᱠᱷᱟᱱ ᱤᱧᱟᱹᱜ ᱪᱚᱭᱮᱥ ᱞᱮᱠᱟ ᱛᱮᱫᱚ ᱞᱳᱠᱟᱞ ᱟᱛᱳ ᱴᱚᱞᱟ ᱦᱚᱨ ᱦᱤᱥᱟᱹᱵ ᱛᱮᱫᱚ ᱥᱩᱯᱟᱨ ᱮᱥᱯᱞᱮᱱᱰᱟᱨ ᱥᱮ ᱮᱥᱯᱞᱮᱱᱰᱟᱨ ᱜᱟᱹᱰᱤ ᱠᱚᱜᱮ ᱵᱮᱥᱟ